ᱥᱤᱢ ᱜᱮᱰᱮ ᱟᱥᱩᱞ ᱫᱚᱧ ᱴᱷᱟᱹᱣᱠᱟᱹ ᱠᱮᱫᱟ ᱡᱮ ᱟᱹᱰᱤ ᱜᱮ ᱜᱚᱲᱚ ᱥᱚᱯᱚᱦᱚᱫ ᱧᱟᱢᱚᱜᱼᱟ ᱡᱮᱢᱚᱱ ᱯᱮᱲᱟ ᱯᱟᱺᱬᱦᱟᱹ ᱠᱚᱠᱚ ᱦᱮᱡ ᱞᱮᱱᱠᱷᱟᱱ ᱥᱤᱢ ᱠᱚᱢ ᱜᱚᱡ ᱟᱠᱚᱣᱟ ᱯᱚᱭᱥᱟ ᱠᱚ ᱫᱳᱜᱳᱜᱼᱟ ᱵᱟᱡᱟᱨᱛᱮ ᱡᱮᱞ ᱠᱤᱨᱤᱧ ᱵᱟᱝ ᱪᱟᱞᱟᱣᱦᱩᱭᱩᱜᱼᱟ ᱟᱨ ᱚᱱᱟᱜᱮ ᱚᱲᱟᱜ ᱨᱮᱢ ᱫᱚᱦᱚ ᱞᱮᱠᱚ ᱠᱷᱟᱱ ᱟᱹᱰᱤ ᱠᱤᱪᱷᱩ ᱟᱭᱢᱟ ᱠᱚ ᱰᱷᱮᱹᱨᱚᱜᱼᱟ ᱫᱷᱟᱹᱨ ᱞᱮᱱᱠᱷᱟᱱ ᱠᱚ ᱢᱟᱱᱮ ᱚᱲᱜ ᱥᱚᱝᱥᱟᱨ ᱨᱮ ᱯᱚᱭᱥᱟ ᱴᱟᱠᱟ ᱠᱚ ᱨᱚᱡᱜᱟᱨ ᱦᱩᱭᱩᱜᱼᱟ ᱡᱟᱥᱛᱤ ᱥᱤᱢ ᱠᱚ ᱜᱮᱰᱮ ᱠᱚ ᱫᱷᱟᱹᱨ ᱠᱚ ᱦᱩᱭ ᱞᱮᱱᱠᱷᱟᱱ ᱵᱤᱞᱤ ᱠᱚ ᱫᱷᱮᱹᱨ ᱦᱩᱭᱩᱜᱼᱟ ᱥᱤᱢ ᱜᱮᱰᱮ ᱦᱚᱸ ᱫᱷᱮᱨ ᱠᱚ ᱦᱩᱭᱩᱜᱼᱟ ᱟᱹᱠᱷᱨᱤᱧ ᱠᱚ ᱜᱟᱱᱚᱜᱼᱟ ᱚᱲᱟᱜ ᱨᱮ ᱡᱚᱢ ᱦᱚᱸ ᱜᱟᱱᱚᱜᱼᱟ ᱯᱮᱲᱟ ᱯᱟᱹᱲᱦᱟᱹ ᱵᱮᱵᱚᱦᱟᱨ ᱦᱚᱸ ᱜᱟᱱᱚᱜᱼᱟ ᱢᱟᱱᱮ ᱠᱤᱨᱤᱧ ᱫᱚ ᱵᱟᱝ ᱦᱩᱭᱩᱜᱼᱟ ᱚᱲᱜ ᱠᱷᱚᱱ ᱜᱮ ᱟᱨ ᱠᱤ ᱡᱷᱚᱛᱚ ᱠᱤᱪᱷᱩ ᱦᱩᱭᱩᱜᱼᱟ ᱟᱨ ᱟᱹᱠᱷᱨᱤᱧ ᱞᱮᱠᱚ ᱠᱷᱟᱱ ᱯᱚᱭᱥᱟ ᱦᱚᱸ ᱦᱩᱭᱩᱜᱼᱟ ᱚᱲᱟᱜ ᱥᱚᱝᱥᱟᱨ ᱨᱮ ᱚᱱᱟ ᱯᱚᱭᱥᱟ ᱴᱟᱠᱟᱢ ᱞᱟᱜᱟᱣᱟ ᱟᱨ ᱟᱹᱰᱤ ᱜᱚᱲᱚ ᱥᱚᱯᱚᱦᱚᱫ ᱤᱧ ᱧᱟᱢ ᱟᱠᱟᱫᱟ ᱱᱚᱣᱟ ᱱᱩᱠᱩ ᱟᱹᱥᱩᱞ ᱠᱟᱛᱮᱫ ᱚᱱᱟᱛᱮ ᱱᱩᱠᱩ ᱟᱹᱥᱩᱞ ᱫᱚᱧ ᱴᱷᱟᱹᱣᱠᱟᱹ ᱠᱮᱫᱟ ᱟᱨ ᱱᱩᱠᱩ ᱟᱹᱥᱩᱞ ᱠᱟᱛᱮ ᱟᱹᱰᱤ ᱨᱚᱠᱚᱢ ᱯᱚᱭᱥᱟ ᱠᱚ ᱧᱟᱢ ᱠᱮᱜᱼᱟ ᱚᱱᱟᱛᱮ ᱱᱩᱠᱩ ᱟᱹᱥᱩᱞ ᱫᱩᱧ ᱴᱷᱟᱹᱣᱠᱟᱹ ᱠᱮᱜᱼᱟ